ᱤᱧᱫᱚ ᱮᱱᱮᱡ ᱫᱚ ᱵᱟᱦᱟ ᱮᱱᱮᱡ ᱯᱩᱨᱟᱹᱧ ᱠᱩᱥᱤᱭᱟᱜᱼᱟ ᱟᱨ ᱞᱟᱜᱽᱬᱮ ᱮᱱᱮᱡ ᱟᱨ ᱫᱚᱝ ᱮᱱᱮᱡ ᱢᱟᱱᱮ ᱤᱭᱟᱹ ᱫᱚ ᱚᱱᱟ ᱵᱟᱦᱟ ᱮᱱᱮᱡ ᱫᱚ ᱪᱮᱫ ᱯᱚᱨᱪᱷᱟᱭᱮᱱᱟᱢ ᱟᱨᱮᱢ ᱪᱟᱞᱟᱣ ᱮᱱᱟ ᱱᱟᱭᱠᱮ ᱚᱲᱟᱜ ᱡᱷᱟᱹᱞᱟᱜ ᱵᱟᱸᱫᱮ ᱠᱟᱛᱮᱫ ᱟᱨ ᱱᱟᱭᱠᱮ ᱮᱱᱮᱡᱼᱮᱱᱮᱡ ᱛᱮᱢ ᱤᱫᱤᱭᱮ ᱠᱟᱱᱟ ᱡᱟᱦᱮᱨ ᱡᱟᱦᱮᱨᱮᱢ ᱤᱫᱤ ᱠᱮᱫᱮᱭᱟ ᱯᱮ ᱫᱷᱟᱣᱮᱢ ᱟᱹᱪᱩᱨ ᱮᱱᱟ ᱯᱮ ᱫᱷᱟᱣ ᱟᱹᱪᱩᱨ ᱠᱟᱛᱮᱫ ᱫᱚ ᱵᱚᱱᱫᱚᱜ ᱟᱞᱮ ᱚᱲᱟᱜ ᱞᱮ ᱦᱤᱡᱩᱜᱼᱟ ᱚᱲᱟᱜ ᱦᱮᱡ ᱠᱟᱛᱮᱫ ᱟᱨᱦᱚᱸ ᱞᱮ ᱜᱩᱨᱤᱡ ᱵᱟᱲᱟ ᱯᱩᱨᱟᱹᱣᱟ ᱜᱮᱡᱼᱜᱩᱨᱤᱡ ᱠᱚ ᱦᱩᱭᱩᱜᱼᱟ ᱫᱟᱜ ᱠᱚᱞᱮ ᱞᱩᱭᱟ ᱩᱢ ᱯᱷᱟᱨᱪᱷᱟᱜ ᱟᱞᱮ ᱟᱨᱦᱚᱸ ᱡᱚᱜᱽ ᱢᱟᱺᱡᱷᱤ ᱦᱚᱦᱚᱭ ᱟᱠᱚ ᱢᱟᱹᱨ ᱠᱩᱲᱤ ᱠᱚ ᱞᱚᱜᱚᱱᱼᱞᱚᱜᱚᱱ ᱠᱟᱹᱢᱤ ᱦᱩᱭᱯᱮ ᱱᱤᱛᱳᱜ ᱫᱚ ᱩᱰᱩᱠᱚᱜ ᱯᱮ ᱵᱮᱲᱟ ᱦᱚᱸᱭ ᱤᱭᱟᱹᱭᱮᱱᱟ ᱞᱟᱥ ᱮᱱᱟᱭ ᱱᱟᱭᱠᱮ ᱵᱚᱱ ᱟᱹᱜᱩᱭᱮᱭᱟ ᱛᱟᱭᱱᱚᱢ ᱫᱚ ᱱᱟᱭᱠᱮ ᱟᱨᱦᱚᱸ ᱮᱱᱮᱡᱼᱮᱱᱮᱡ ᱛᱮᱞᱮ ᱟᱹᱜᱩᱭᱮᱭᱟ ᱜᱚᱸᱥᱟᱲᱮ ᱞᱮ ᱪᱟᱞᱟᱜᱼᱟ ᱮᱱᱮᱡᱼᱮᱱᱮᱡ ᱛᱮ ᱚᱸᱰᱮ ᱯᱮ ᱫᱷᱟᱣᱞᱮ ᱟᱹᱪᱩᱨᱚᱜᱼᱟ ᱚᱸᱰᱮ ᱠᱷᱚᱱᱟᱜ ᱫᱚ ᱦᱮᱡ ᱨᱩᱣᱟᱹᱲᱚᱜ ᱟᱞᱮ ᱮᱱᱮᱡᱼᱮᱱᱮᱡ ᱛᱮ ᱱᱟᱭᱠᱮ ᱚᱲᱟᱜ ᱨᱟᱪᱟᱨᱮ ᱚᱸᱰᱮ ᱯᱮ ᱫᱷᱟᱣᱞᱮ ᱮᱱᱮᱡᱼᱟ ᱯᱮ ᱫᱷᱟᱣ ᱮᱱᱮᱡ ᱠᱟᱛᱮᱫ ᱛᱟᱭᱱᱚᱢ ᱫᱚ ᱦᱟᱺᱰᱤ ᱠᱚᱠᱚ ᱮᱢ ᱧᱚᱜ ᱟᱞᱮᱭᱟ ᱡᱟᱦᱟᱸᱭᱮ ᱧᱩᱭᱟ ᱩᱱᱤᱭ ᱧᱩᱭᱟ ᱵᱟᱭ ᱧᱩᱭ ᱠᱷᱟᱱ ᱫᱚ ᱵᱟᱭ ᱧᱩᱭᱟ ᱠᱚᱲᱟ ᱠᱚ ᱛᱟᱭᱱᱚᱢ ᱫᱚ ᱚᱸᱰᱮ ᱫᱚ ᱢᱩᱪᱟᱹᱫ ᱮᱱᱟ ᱚᱱᱟ ᱠᱟᱛᱮᱫ ᱟᱨᱦᱚᱸ ᱫᱚᱝ ᱮᱱᱮᱡ ᱫᱚᱝ ᱮᱱᱮᱡ ᱞᱮ ᱚᱠᱚᱭ ᱚᱲᱟᱜ ᱠᱚ ᱵᱟᱹᱦᱩ ᱠᱚᱠᱚ ᱟᱹᱜᱩ ᱟᱠᱟᱫᱮ ᱠᱷᱟᱱ ᱫᱚ ᱚᱸᱰᱮ ᱱᱟᱦᱟᱜ ᱱᱮᱛᱟᱨ ᱢᱟ ᱟᱠᱚ ᱟᱵᱚᱛᱚ ᱵᱚᱱ ᱧᱟᱯᱟᱢ ᱠᱟᱱᱟ ᱚᱸᱰᱮ ᱠᱚ ᱦᱚᱦᱚᱣᱟᱭᱟ ᱫᱮᱞᱟ ᱛᱮᱦᱮᱧ ᱫᱚ ᱥᱟᱠᱟᱢ ᱠᱚᱵᱚᱱ ᱦᱚᱨᱚᱜ ᱮᱭᱟ ᱱᱟᱣᱟ ᱵᱟᱹᱦᱩ ᱠᱩᱞᱤ ᱮᱭᱟᱵᱚᱱ ᱛᱟᱭᱱᱚᱢ ᱫᱚ ᱚᱸᱰᱮ ᱠᱚᱲᱟ ᱠᱚ ᱥᱮᱱᱚᱜᱼᱟ ᱠᱩᱞᱤ ᱮᱭᱟᱠᱚ ᱠᱩᱞᱤ ᱠᱟᱛᱮᱫ ᱫᱚᱠᱚ ᱡᱮ ᱡᱟᱦᱟᱨᱚᱜᱼᱟ ᱟᱨ ᱟᱹᱭᱩᱵ ᱵᱮᱲᱟ ᱫᱚ ᱟᱨᱦᱚᱸ ᱠᱚᱲᱟ ᱠᱩᱲᱤ ᱞᱮ ᱪᱟᱞᱟᱜᱼᱟ ᱟᱨ ᱮᱱᱮᱡ ᱟᱞᱮ ᱫᱚᱝ ᱫᱚᱝ ᱞᱮ ᱮᱱᱮᱡᱼᱟ ᱦᱟᱺᱰᱤ ᱴᱩᱠᱩᱡ ᱠᱚᱠᱚ ᱩᱰᱩᱠᱟ ᱟᱨ ᱚᱱᱟ ᱠᱚ ᱛᱟᱨᱟ ᱫᱚᱠᱚ ᱛᱟᱝ ᱟᱠᱚ ᱟᱨ ᱠᱚ ᱧᱩᱭᱟᱠᱚ ᱟᱨᱦᱚᱸ ᱛᱩᱢᱫᱟᱜ ᱨᱩ ᱠᱚᱠᱚ ᱛᱷᱤᱨ ᱠᱮᱫ ᱠᱷᱟᱱ ᱠᱩᱲᱤ ᱦᱚᱸ ᱛᱟᱭᱚᱢ ᱫᱚ ᱟᱞᱮᱦᱚᱸ ᱞᱮ ᱢᱮᱱᱟ ᱫᱮᱞᱟ ᱵᱚ ᱠᱟᱹᱡ ᱵᱚᱱ ᱧᱩᱧᱚᱜᱼᱟ ᱟᱞᱮ ᱦᱚᱸᱞᱮ ᱧᱩᱭᱟ ᱧᱩᱭ ᱦᱚᱲᱠᱚ ᱧᱩ ᱵᱟᱠᱚ ᱧᱩᱭ ᱠᱷᱟᱱ ᱫᱚ ᱵᱟᱠᱚ ᱧᱩᱭᱟ ᱚᱱᱠᱟ ᱞᱮ ᱨᱟᱹᱥᱠᱟᱹᱭᱟ ᱯᱩᱨᱟᱹ ᱨᱟᱹᱥᱠᱟᱹ ᱟᱹᱰᱤ ᱨᱟᱹᱥᱠᱟᱹ ᱠᱷᱟᱹᱞᱤ ᱚᱱᱟ ᱜᱟᱛᱮᱼᱜᱟᱛᱮᱢ ᱥᱮᱱ ᱠᱚᱜ ᱫᱚ ᱟᱹᱰᱤ ᱨᱟᱹᱥᱠᱟᱹ ᱵᱩᱡᱷᱟᱹᱜᱼᱟ ᱮᱱᱮᱡ ᱮᱱᱮᱡ ᱵᱷᱟᱜᱟᱣᱚᱜ ᱟᱢ ᱛᱟᱭᱱᱚᱢ ᱫᱚ ᱚᱱᱟ ᱥᱮᱛᱟᱜ ᱥᱤᱢᱨᱟᱜ ᱫᱚ ᱪᱷᱩᱴᱤ ᱠᱟᱛᱮᱫ ᱟᱨᱦᱚᱸ ᱚᱲᱟᱜ ᱦᱤᱡᱩᱜ ᱢᱮ ᱡᱮ ᱡᱟᱦᱟᱨ